ᱦᱮᱸ ᱟᱞᱮ ᱡᱮᱢᱚᱱ ᱦᱩᱭᱩᱜ ᱠᱟᱱᱟ ᱥᱚᱨᱦᱟᱭ ᱯᱚᱨᱚᱵᱽ ᱨᱮᱫᱚ ᱟᱞᱮ ᱯᱟᱧᱪᱤ ᱯᱟᱬᱦᱟᱴ ᱵᱤᱥᱮᱹᱥ ᱠᱟᱭᱛᱮ ᱚᱱᱟ ᱜᱮᱞᱮ ᱵᱟᱸᱫᱮᱭᱟ ᱚᱱᱟ ᱵᱟᱸᱫᱮ ᱠᱟᱛᱮᱜ ᱜᱮ ᱦᱚᱲ ᱠᱚ ᱥᱮ ᱠᱩᱲᱤ ᱠᱚᱲᱟ ᱠᱚ ᱥᱮ ᱡᱷᱟᱲᱠᱷᱚᱱᱰ ᱨᱮ ᱡᱟᱸᱦᱟᱭ ᱠᱚ ᱯᱩᱡᱟᱹᱜ ᱠᱚ ᱪᱟᱞᱟᱜ ᱚᱱᱟ ᱯᱟᱧᱪᱤ ᱰᱮᱸᱜᱟ ᱠᱟᱛᱮᱜ ᱜᱮᱠᱚ ᱪᱟᱞᱟᱜᱼᱟ ᱯᱩᱡᱟᱹ ᱥᱚᱢᱚᱭ ᱫᱚ